ᱟᱴ ᱪᱟᱨ ᱩᱱᱤᱥᱚ ᱩᱱᱚᱱᱚᱵᱵᱚᱭ ᱪᱟᱨ ᱪᱟᱨ ᱩᱱᱤᱥᱚ ᱛᱮᱨᱟᱱᱚᱵᱵᱚᱭ ᱫᱚᱥ ᱫᱚᱥ ᱩᱱᱤᱥᱚ ᱯᱚᱪᱟᱱᱚᱵᱵᱚᱭ ᱮᱠᱩᱥ ᱮᱠ ᱫᱩᱭ ᱦᱟᱡᱟᱨ ᱛᱮᱭᱤ ᱥ ᱯᱚᱱᱮᱨᱚ ᱟᱴ ᱫᱩᱭ ᱦᱟᱡᱟᱨ ᱵᱟᱭᱤᱥ